ᱦᱮ ᱟᱹᱞᱤᱧ ᱜᱤ

ᱧᱮᱞ ᱵᱤᱱ ᱟᱵᱮᱱ ᱦᱚ ᱚᱱᱠᱟ ᱨᱮᱜᱸᱮᱡ ᱚᱲᱟ ᱨᱮᱱ ᱠᱟᱱ ᱠᱷᱟᱡ ᱫᱚᱵᱮᱱ ᱚᱱᱠᱟ ᱜᱤ ᱟᱹᱞᱤᱧ ᱦᱚ ᱵᱩᱡ ᱠᱟᱛᱮ ᱞᱤᱧ ᱮᱢᱟ ᱦᱟᱵᱮᱱᱟ ᱦᱮ ᱳᱭ ᱫᱚᱥ ᱵᱚᱪᱷᱚᱨ ᱜᱟᱱ ᱞᱤᱧ ᱮᱢᱟ ᱦᱟᱵᱮᱱᱟ

ᱧᱮᱞ ᱵᱮᱱ ᱮᱢᱚᱜ ᱫᱚᱞᱤᱧ ᱮᱢᱟ ᱵᱮᱱ ᱜᱮᱭᱟ ᱡᱚᱫᱤ ᱵᱟᱵᱮᱱ ᱫᱟᱲᱮ ᱠᱷᱟᱡ ᱫᱚ ᱳᱭ ᱯᱚᱱᱮᱨᱳ ᱜᱟᱱ ᱦᱚᱭᱛᱳ ᱩᱱᱟᱜ ᱜᱟᱱ ᱞᱤᱧ ᱮᱢᱟ ᱦᱟᱵᱮᱱᱟ ᱟᱵᱮᱱ ᱦᱚᱛᱚ ᱧᱮᱞ ᱦᱩᱭᱩ ᱟᱥᱮ ᱪᱮᱫ ᱞᱮᱠᱟ ᱯᱚᱨᱤᱥᱛᱷᱤᱛᱤ ᱴᱟ ᱪᱟᱞᱟ ᱠᱟᱱᱟ ᱛᱳ ᱩᱱᱠᱩᱤᱭᱟᱹ ᱞᱮᱠᱟ ᱫᱚ ᱵᱟᱝ ᱥᱮ ᱟᱵᱮᱱ ᱦᱚᱵᱮᱱ ᱯᱟᱲᱦᱟ ᱯᱟᱲᱦᱟ ᱠᱟᱱ ᱜᱮᱭᱟ ᱵᱮᱱ ᱢᱟᱱᱮ ᱮᱢᱟ ᱵᱮᱱ ᱜᱮᱭᱟ ᱞᱤᱧ ᱩᱱᱟᱹᱜ ᱜᱟᱱ ᱡᱚᱫᱤ ᱵᱮᱱ ᱠᱷᱚᱭ ᱠᱟᱱ ᱠᱷᱟᱱ ᱫᱚ

ᱮᱢᱟ ᱵᱮᱱᱟ ᱞᱤᱧ

ᱦᱮ ᱛᱳ ᱛᱚᱵᱮ ᱪᱮᱫ ᱡᱚᱭᱮᱱ ᱟᱹᱵᱤᱱ ᱦᱮᱛᱳ ᱛᱚᱵᱮ ᱧᱟᱢ ᱞᱤᱧᱟᱹ ᱵᱮᱱ

ᱛᱳ